ᱦᱮᱸ ᱤᱧ ᱢᱤᱫᱴᱮᱱ ᱵᱷᱟᱹᱜᱤᱭᱟᱜᱤᱧ ᱠᱟᱹᱢᱤᱣ ᱟᱠᱟᱫᱟ ᱛᱳ ᱤᱧᱤᱧ ᱞᱟᱹᱭᱟ ᱢᱤᱫᱴᱮᱱ ᱠᱩᱲᱤᱜᱤᱫᱽᱨᱟᱹ ᱦᱚᱲᱢᱚᱨᱮ ᱜᱤᱫᱽᱨᱟᱹᱭ ᱛᱟᱦᱮᱸᱠᱟᱱᱛᱟᱭᱟ ᱟᱨ ᱟᱡ ᱡᱟᱶᱟᱭᱦᱚᱸ ᱵᱤᱫᱮᱥᱨᱮᱭ ᱛᱟᱦᱮᱸᱠᱟᱱᱟ ᱟᱨ ᱟᱡ ᱵᱚᱭᱦᱟᱠᱩᱲᱤᱭ ᱛᱟᱦᱮᱸᱠᱟᱱᱟᱭ ᱟᱻᱨ ᱩᱱᱠᱩ ᱚᱲᱟᱜᱨᱮᱱ ᱟᱡ ᱜᱚᱜᱚ ᱟᱡ ᱵᱟᱵᱟᱦᱚᱸ ᱵᱟᱹᱱᱩᱜ ᱠᱚᱣᱟ ᱟᱨ ᱩᱱᱤ ᱠᱚᱲᱟᱨᱮᱱ ᱟᱡ ᱜᱚᱜᱚ ᱟᱡ ᱵᱟᱵᱟᱦᱚᱸ ᱵᱟᱹᱱᱩᱜ ᱠᱚᱣᱟ ᱛᱳ ᱩᱱᱤ ᱟᱹᱰᱤ ᱢᱩᱥᱠᱤᱞᱮ ᱛᱟᱦᱮᱸᱠᱟᱱᱟ ᱛᱳ ᱢᱮᱛᱟᱫᱤᱧᱟᱹᱭ ᱡᱮ ᱤᱧᱢᱟ ᱟᱹᱰᱤ ᱢᱩᱥᱠᱤᱞᱨᱮ ᱢᱮᱱᱟᱹᱧ ᱟᱨ ᱢᱚᱡᱽᱛᱮ ᱫᱤᱠᱩ ᱨᱚᱲᱦᱚᱸ ᱵᱟᱹᱧ ᱵᱟᱰᱟᱭᱟ ᱛᱳ ᱪᱚᱞᱚ ᱦᱚᱥᱯᱤᱴᱟᱞ ᱱᱟᱥᱮᱭᱟᱜ ᱜᱚᱲᱚᱣᱟᱹᱧ ᱢᱮ ᱛᱳ ᱤᱧᱦᱚᱸ ᱟᱹᱰᱤ ᱫᱟᱭᱟᱧ ᱟᱹᱭᱠᱟᱹᱣ ᱠᱮᱫᱛᱮ ᱥᱟᱹᱨᱤᱜᱮ ᱦᱚᱥᱯᱤᱴᱟᱞᱤᱧ ᱜᱚᱲᱚᱣᱟᱫᱮᱭᱟ ᱟᱨ ᱩᱱᱤ ᱰᱚᱠᱴᱚᱨ ᱴᱷᱮᱡᱮ ᱧᱟᱯᱟᱢᱮᱱᱟ ᱥᱮ ᱟᱨ ᱤᱧᱦᱚᱸᱧ ᱨᱚᱲ ᱠᱮᱫᱟ ᱰᱚᱠᱴᱚᱨ ᱥᱚᱸᱜᱮ ᱡᱮ ᱪᱮᱫ ᱚᱥᱩᱵᱤᱫᱷᱟᱭ ᱟᱹᱭᱠᱟᱹᱣᱮᱫ ᱛᱮᱦᱮᱱᱟ ᱛᱳ ᱚᱱᱟ ᱤᱧᱤᱧ ᱞᱟᱹᱭᱟᱫᱮᱭᱟ ᱟᱨ ᱩᱱᱤ ᱠᱩᱲᱤ ᱜᱤᱫᱽᱨᱟᱹᱦᱚᱸᱧ ᱵᱩᱡᱷᱟᱹᱣᱟᱫᱮᱭᱟ ᱵᱮᱥ ᱠᱟᱹᱴᱤᱡ ᱠᱩᱲᱤᱜᱤᱫᱽᱨᱟᱹ ᱠᱟᱱᱟᱭ ᱛᱳ ᱱᱚᱣᱟ ᱠᱟᱹᱢᱤ ᱠᱟᱛᱮᱫ ᱤᱧᱦᱚᱸ ᱵᱷᱟᱹᱜᱤᱧ ᱵᱩᱡᱷᱟᱹᱣ ᱠᱮᱫᱟ ᱡᱮ ᱤᱱᱟᱹᱜ ᱢᱩᱥᱠᱤᱞᱨᱮ ᱛᱟᱦᱮᱸᱠᱟᱱᱟ ᱟᱨ ᱤᱧᱤᱧ ᱧᱟᱯᱟᱢ ᱠᱮᱫᱮᱭᱟ ᱟᱨᱤᱧ ᱜᱚᱲᱚ ᱫᱟᱲᱮᱣᱟᱫᱮᱭᱟ ᱛᱳ ᱱᱚᱝᱠᱟᱜᱮ ᱡᱟᱦᱟᱸᱭ ᱡᱩᱫᱤ ᱢᱩᱥᱠᱤᱞᱨᱮᱠᱚ ᱛᱟᱦᱮᱱᱟ ᱛᱳ ᱤᱧᱞᱮᱠᱟ ᱩᱭᱦᱟᱹᱨ ᱠᱟᱛᱮᱫ ᱡᱮᱢᱚᱱ ᱩᱱᱠᱩ ᱜᱚᱲᱚ ᱫᱟᱲᱮᱣᱟᱠᱚ ᱛᱳ ᱱᱚᱣᱜᱮ ᱤᱧᱦᱚᱸᱧ ᱠᱷᱚᱡᱚᱜ ᱠᱟᱱᱟ